ᱱᱚᱝᱠᱟ ᱟᱭᱢᱟ ᱜᱚᱴᱟᱝ ᱧᱮᱞ ᱟᱠᱟᱱᱟ ᱥᱮ ᱟᱞᱮᱭᱟᱜ ᱴᱚᱴᱷᱟ ᱠᱚᱨᱮ ᱦᱚᱸ ᱟᱭᱢᱟ ᱱᱚᱝᱠᱟ ᱦᱟᱥᱯᱟᱛᱟᱞ ᱢᱮᱱᱟᱜ ᱟᱠᱟᱫᱟ ᱮᱱᱠᱷᱟᱱ ᱱᱚᱣᱟ ᱦᱟᱥᱯᱟᱛᱟᱞ ᱠᱚᱨᱮ ᱟᱭᱢᱟ ᱞᱮᱠᱟᱱ ᱥᱩᱡᱩᱜᱽ ᱥᱩᱵᱤᱫᱷᱟ ᱢᱮᱱᱟᱜᱼᱟ ᱮᱱᱠᱷᱟᱱ ᱚᱱᱟ ᱥᱩᱡᱩᱜᱽ ᱥᱩᱵᱤᱫᱷᱟ ᱦᱚᱸ ᱚᱠᱟ ᱦᱤᱞᱳᱜ ᱴᱷᱤᱠ ᱢᱚᱛᱳ ᱵᱟᱝ ᱦᱚᱞᱮ ᱧᱟᱢ ᱫᱟᱲᱮᱭᱟᱜᱼᱟ ᱢᱮᱱᱠᱷᱟᱱ ᱡᱟᱦᱟᱸ ᱥᱩᱵᱤᱫᱷᱟ ᱢᱮᱱᱟᱜᱼᱟ ᱚᱱᱟᱫᱚ ᱟᱹᱰᱤ ᱱᱟᱯᱟᱭ ᱥᱩᱵᱤᱫᱷᱟ ᱠᱟᱱᱟ ᱪᱮᱫᱟᱜ ᱥᱮ ᱟᱞᱮᱭᱟᱜ ᱴᱚᱴᱷᱟᱨᱮ ᱧᱮᱞ ᱟᱠᱟᱱᱟ ᱡᱮ ᱤᱝᱞᱤᱥ ᱠᱚᱨᱮᱱᱟᱜ ᱟᱹᱰᱤ ᱥᱩᱵᱤᱫᱷᱟ ᱢᱮᱱᱟᱜ ᱟᱠᱟᱫᱟ ᱥᱮ ᱡᱟᱦᱟᱱᱟᱜ ᱰᱚᱠᱴᱚᱨ ᱠᱚᱨᱮᱱᱟᱜ ᱦᱚᱸ ᱟᱹᱰᱤ ᱥᱩᱵᱤᱫᱷᱟ ᱜᱮ ᱢᱮᱱᱟᱜ ᱟᱠᱟᱫᱟ ᱚᱱᱠᱟ ᱟᱨᱦᱚᱸ ᱩᱛᱱᱟᱹᱣ ᱧᱮᱞ ᱟᱠᱟᱱᱟ ᱡᱟᱦᱟᱸᱨᱮ ᱰᱟᱠᱴᱟᱨ ᱟᱹᱰᱤ ᱱᱟᱯᱟᱭᱛᱮ ᱨᱩᱣᱟᱹ ᱠᱚᱭ ᱪᱤᱠᱤᱛᱥᱟᱭᱮᱫ ᱠᱚᱣᱟ ᱥᱮ ᱟᱹᱰᱤ ᱱᱟᱯᱟᱭᱛᱮ ᱨᱩᱜᱤ ᱵᱷᱟᱹᱞᱤᱭᱮᱫ ᱠᱚᱣᱟ ᱪᱮᱫᱟᱜ ᱥᱮ ᱱᱚᱸᱰᱮ ᱠᱷᱚᱱᱟᱜ ᱨᱩᱜᱤ ᱠᱚ ᱟᱨ ᱮᱴᱟᱜ ᱦᱟᱥᱯᱟᱛᱟᱞ ᱵᱟᱝ ᱤᱫᱤ ᱦᱩᱭᱩᱜ ᱠᱟᱱᱟ ᱥᱟᱱᱟᱢ ᱞᱮᱠᱟᱱ ᱨᱩᱜᱤ ᱱᱚᱸᱰᱮᱜᱮ ᱟᱡ ᱪᱤᱠᱤᱛᱥᱟ ᱠᱟᱛᱮ ᱟᱹᱰᱤᱠᱚ ᱱᱟᱯᱟᱭᱚᱜ ᱠᱟᱱᱟ